ᱤᱧ ᱡᱟᱦᱟᱸ ᱪᱷᱚ ᱢᱟᱥ ᱞᱟᱦᱟᱨᱮ ᱢᱤᱫ ᱴᱮᱱ ᱫᱚᱠᱟᱱ ᱠᱷᱚᱱ ᱯᱨᱚᱰᱟᱠᱴ ᱤᱧ ᱠᱤᱨᱤᱧ ᱞᱮᱫᱟ ᱚᱱᱟᱫᱚ ᱢᱤᱫ ᱴᱮᱱ ᱴᱤᱵᱷᱤ ᱛᱟᱦᱮᱸ ᱠᱟᱱᱟ ᱚᱱᱟ ᱫᱚ ᱪᱷᱚ ᱢᱟᱥ ᱢᱳᱴᱟᱢᱩᱴᱤ ᱵᱷᱟᱹᱜᱮ ᱜᱮ ᱪᱟᱞᱟᱣ ᱮᱱᱟ ᱡᱚᱠᱷᱚᱱ ᱜᱮ ᱥᱟᱛ ᱟᱴ ᱢᱟᱥ ᱱᱚ ᱢᱟᱥ ᱦᱳᱭ ᱮᱱᱟ ᱚᱱᱟ ᱴᱤᱵᱷᱤ ᱫᱚ ᱵᱟᱝ ᱛᱷᱚᱲᱟ ᱞᱟᱦᱟᱛᱮ ᱠᱷᱚᱱ ᱮᱠᱴᱩ ᱟᱸᱰᱤ ᱟᱸᱴᱮ ᱰᱤᱥᱴᱟᱵᱽ ᱮᱫᱟ ᱛᱚᱠᱷᱚᱱ ᱩᱱᱠᱩᱣᱟᱜ ᱢᱤᱫ ᱴᱮᱱ ᱵᱚᱱᱫᱷᱩ ᱟᱜ ᱠᱟᱛᱷᱟ ᱵᱟᱨᱛᱟ ᱟᱸᱡᱚᱢ ᱠᱟᱛᱮᱫ ᱚᱱᱟ ᱯᱨᱚᱰᱟᱠᱴ ᱤᱧ ᱦᱟᱛᱟᱣ ᱠᱮᱫᱟ ᱠᱤᱱᱛᱩ ᱮᱠᱷᱚᱱᱤᱧ ᱧᱮᱞ ᱮᱫᱟ ᱴᱷᱤᱠ ᱢᱚᱛᱚᱱ ᱥᱟᱣᱩᱱᱰ ᱵᱟᱝ ᱦᱳᱭᱳᱜ ᱠᱟᱱᱟ ᱪᱷᱚᱵᱤ ᱦᱚᱸ ᱪᱮᱫ ᱠᱟ ᱪᱚᱠᱚ ᱢᱚᱸᱡᱽ ᱦᱚᱸ ᱵᱟᱠᱚ ᱧᱮᱞᱚᱜ ᱠᱟᱱᱟ ᱠᱟᱞᱟᱨᱤᱝᱚᱜ ᱠᱟᱱᱟ ᱩᱱᱠᱩ ᱪᱷᱚᱵᱤ ᱟᱸᱰᱤ ᱟᱸᱴ ᱟᱨ ᱞᱟᱜᱟᱣ ᱡᱚᱠᱷᱚᱱ ᱟᱹᱰᱤ ᱜᱷᱟᱹᱲᱤᱡ ᱚᱱᱟ ᱛᱮᱜᱮ ᱡᱚᱠᱷᱚᱱ ᱤᱧ ᱞᱟᱜᱟᱣ ᱠᱟᱜ ᱠᱟᱱᱟ ᱛᱚᱠᱷᱚᱱ ᱤᱧᱡᱤᱱ ᱟᱸᱰᱤ ᱟᱸᱴ ᱞᱚᱞᱚᱜ ᱠᱟᱱᱟ ᱯᱨᱚᱛᱷᱚᱢ ᱯᱨᱚᱛᱷᱚᱢ ᱞᱟᱹᱭᱮᱫ ᱛᱟᱦᱮᱸᱫ ᱜᱮᱭᱟ ᱡᱮ ᱱᱤᱭᱟᱹ ᱫᱚ ᱟᱹᱰᱤ ᱵᱷᱟᱞᱮ ᱯᱨᱚᱰᱟᱠᱴ ᱨᱮᱭᱟᱜ ᱢᱟᱞ ᱠᱟᱱᱟ ᱠᱤᱱᱛᱩ ᱮᱠᱷᱚᱱᱤᱧ ᱧᱮᱞ ᱮᱫᱟ ᱚᱱᱟ ᱫᱚ ᱟᱹᱰᱤ ᱟᱸᱴᱮ ᱰᱤᱥᱴᱟᱵᱽ ᱮᱫᱟ ᱛᱚᱠᱷᱚᱱ ᱠᱚ ᱢᱮᱛᱟ ᱫᱤᱧᱟ ᱡᱮ ᱠᱳᱢᱯᱟᱱᱤ ᱢᱤᱫ ᱵᱚᱪᱷᱚᱨ ᱢᱚᱫᱽᱫᱷᱮᱨᱮ ᱡᱟᱦᱟᱸ ᱞᱮᱠᱟ ᱠᱷᱟᱨᱟᱯ ᱞᱮᱱᱠᱷᱟᱱ ᱟᱞᱮᱭᱟᱜ ᱫᱚᱠᱟᱱ ᱨᱮᱢ ᱟᱹᱜᱩᱭᱟ ᱠᱤᱱᱛᱩ ᱮᱠᱷᱚᱱ ᱡᱚᱠᱷᱚᱱ ᱤᱧᱤᱧ ᱫᱚᱠᱟᱱᱤᱧ ᱤᱫᱤ ᱠᱮᱫᱟ ᱟᱨ ᱩᱱᱠᱩ ᱠᱚ ᱢᱮᱛᱟᱹᱧ ᱠᱟᱱᱟ ᱡᱮ ᱱᱤᱭᱟᱹ ᱫᱚ ᱱᱚᱰᱮ ᱫᱚ ᱵᱟᱞᱮ ᱡᱩᱛ ᱫᱟᱲᱮᱭᱟᱜᱼᱟ ᱱᱤᱭᱟᱹ ᱫᱚ ᱠᱳᱞᱠᱟᱛᱟ ᱤᱫᱤ ᱦᱳᱭᱳᱜᱼᱟ ᱟᱠᱚ ᱡᱟᱦᱟᱸ ᱠᱟᱜᱚᱡᱽ ᱯᱚᱛᱛᱨᱚ ᱠᱚ ᱮᱢᱟ ᱟᱹᱫᱤᱧ ᱛᱟᱦᱮᱸᱫ ᱡᱚᱛᱚᱧ ᱮᱢᱟᱜ ᱠᱚᱣᱟ ᱮᱠ ᱵᱚᱪᱷᱚᱨ ᱳᱣᱟᱨᱮᱱᱴᱤ ᱠᱟᱨᱰ ᱠᱚᱦᱚᱧ ᱮᱢᱟᱜ ᱠᱚᱣᱟ ᱠᱤᱱᱛᱩ ᱩᱱᱠᱩ ᱠᱚ ᱢᱮᱛᱤᱧ ᱠᱟᱱᱟ ᱟᱞᱮ ᱫᱚ ᱱᱚᱰᱮ ᱫᱚ ᱵᱟᱞᱮ ᱡᱩᱛ ᱫᱟᱲᱮᱭᱟᱜᱼᱟ ᱱᱤᱭᱟᱹ ᱫᱚ ᱠᱳᱢᱯᱟᱱᱤ ᱢᱟᱞ ᱠᱟᱱᱟ ᱟᱞᱮ ᱫᱚ ᱱᱤᱭᱟᱹ ᱫᱚ ᱠᱳᱞᱠᱟᱛᱮᱞᱮ ᱤᱫᱤ ᱦᱚᱴᱚ ᱠᱟᱜᱼᱟ ᱚᱸᱰᱮ ᱤᱫᱤ ᱦᱚᱴᱚ ᱠᱟᱛᱮᱫ ᱡᱟᱦᱟᱸ ᱛᱤᱥ ᱠᱚ ᱴᱷᱤᱠᱼᱟ ᱠᱷᱚᱵᱚᱨᱮᱢ ᱦᱟᱛᱟᱣᱟ ᱟᱨᱮᱢ ᱤᱫᱤᱭᱟ ᱟᱫᱚᱧ ᱢᱮᱛᱟ ᱠᱚ ᱠᱟᱱᱟ ᱟᱯᱮ ᱜᱮ ᱛᱚᱠᱷᱚᱱ ᱯᱮ ᱢᱮᱛᱟ ᱫᱤᱧᱟ ᱱᱤᱭᱟᱹ ᱫᱚ ᱟᱹᱰᱤ ᱵᱷᱟᱹᱞᱮ ᱡᱤᱱᱤᱥ ᱠᱟᱱᱟ ᱪᱷᱚᱵᱤ ᱠᱚᱦᱚᱸ ᱯᱮ ᱞᱟᱹᱭ ᱵᱟᱲᱟ ᱟᱹᱫᱤᱧᱟ ᱧᱮᱞ ᱢᱟᱠᱚ ᱧᱮᱞᱚᱜ ᱠᱟᱱ ᱛᱟᱦᱮᱸᱫ ᱜᱮ ᱯᱨᱚᱛᱷᱚᱢ ᱥᱮᱫ ᱢᱟ ᱠᱤᱱᱛᱩ ᱡᱚᱠᱷᱚᱱ ᱜᱮ ᱛᱷᱚᱲᱟ ᱵᱚᱭᱮᱥ ᱧᱚᱜᱼᱮᱱᱟ ᱛᱚᱠᱷᱚᱱ ᱜᱤᱧ ᱧᱮᱞ ᱮᱫᱟ ᱱᱚᱝᱠᱟᱭ ᱰᱤᱥᱴᱟᱵᱽ ᱮᱫᱟ ᱚᱠᱟᱨᱮ ᱪᱷᱚᱵᱤ ᱢᱚᱸᱡᱽ ᱵᱟᱠᱚ ᱧᱮᱞᱚᱜ ᱠᱟᱱᱟ ᱚᱠᱟᱨᱮ ᱪᱷᱚᱵᱤ ᱵᱟᱹᱭᱥᱟᱹᱣ ᱮᱱᱟ ᱟᱹᱰᱤ ᱜᱷᱟᱹᱲᱤᱡ ᱞᱟᱜᱟᱣᱭᱮᱫ ᱠᱷᱟᱱ ᱟᱡᱛᱮ ᱞᱚᱞᱚᱜ ᱠᱟᱱᱟ ᱨᱟᱯᱟᱜ ᱨᱟᱯᱟᱜ ᱥᱚ ᱠᱟᱱᱟ ᱞᱟᱜᱟᱣ ᱦᱚᱸ ᱵᱚᱛᱚᱨ ᱜᱮᱞᱮ ᱟᱭᱠᱟᱹᱣ ᱮᱫᱟ ᱟᱫᱚ ᱠᱚ ᱢᱤᱛᱟᱹᱧ ᱠᱟᱱᱟ ᱵᱮᱥ ᱫᱚᱦᱚ ᱦᱚᱴᱚ ᱠᱟᱜ ᱢᱮ ᱢᱳᱴᱟ ᱢᱩᱴᱤ ᱟᱢ ᱟᱢ ᱫᱚᱥ ᱫᱤᱱ ᱯᱚᱨᱮᱢ ᱦᱤᱡᱩᱜᱼᱟ ᱟᱨ ᱠᱷᱚᱵᱚᱨᱮᱢ ᱦᱟᱛᱟᱣᱟ ᱟᱨ ᱴᱤᱵᱷᱤ ᱞᱮ ᱡᱩᱛ ᱠᱟᱛᱟᱢᱟ ᱟᱫᱚᱧ ᱢᱮᱛᱟ ᱠᱚ ᱠᱟᱱᱟ ᱵᱮᱥ ᱴᱷᱤᱠ ᱜᱮᱭᱟ ᱛᱟᱦᱚᱞᱮ ᱵᱷᱟᱹᱜᱮ ᱯᱨᱚᱰᱟᱠᱴ ᱢᱮᱛᱟ ᱫᱤᱧᱟ ᱛᱚᱠᱷᱚᱱ ᱟᱯᱮᱭᱟᱜ ᱠᱟᱛᱷᱟ ᱠᱚᱧ ᱦᱟᱛᱟᱣ ᱠᱮᱫᱟ ᱱᱤᱛᱚᱜ ᱤᱧ ᱚᱱᱟ ᱴᱤᱵᱷᱤ ᱤᱭᱟᱹᱛᱮ ᱵᱷᱚᱜᱟᱜ ᱠᱟᱱᱟᱧ ᱩᱱᱟᱹᱜ ᱜᱟᱱ ᱴᱟᱠᱟ ᱯᱚᱭᱥᱟᱧ ᱯᱷᱟᱥᱟᱣ ᱠᱮᱫᱟ ᱟᱯᱮᱭᱟᱜ ᱠᱟᱛᱷᱟ ᱛᱮ ᱱᱤᱭᱟᱹ ᱦᱳᱭᱳᱜ ᱠᱟᱱᱟ ᱵᱮᱯᱟᱨ